ᱤᱧᱤᱧ ᱵᱟᱰᱟᱭᱟ ᱤᱧ ᱵᱟᱲᱟᱭᱟ ᱠᱨᱮᱹᱰᱤᱴ ᱠᱟᱨᱰ ᱮᱴᱤᱮᱢ ᱠᱟᱨᱰ ᱚᱱᱟ ᱫᱚ ᱯᱚᱭᱥᱟ ᱛᱩᱞᱟᱹᱣ ᱟᱹᱰᱤᱜᱮ ᱵᱷᱟᱹᱜᱤᱭᱟ ᱡᱟᱦᱟᱸ ᱨᱮᱜᱮ ᱥᱤᱧ ᱧᱤᱫᱟᱹ ᱴᱟᱠᱟ ᱡᱟᱦᱟᱸᱭ ᱜᱮ ᱫᱚᱨᱠᱟᱨ ᱟᱠᱚ ᱠᱷᱟᱱ ᱚᱱᱟ ᱥᱚᱦᱚᱡᱽ ᱛᱮ ᱛᱩᱞᱟᱹᱣ ᱠᱟᱛᱮᱫ ᱮᱢ ᱮᱢᱫᱟᱲᱮᱣᱟᱭᱟ ᱯᱟᱞᱮᱢ ᱥᱟᱦᱟᱡᱽᱡᱚ ᱫᱟᱲᱮᱭᱟᱭᱟ ᱟᱨ ᱤᱭᱟᱹ ᱵᱟᱝ ᱛᱟᱦᱮᱱ ᱠᱷᱟᱱ ᱫᱚ ᱚᱱᱟ ᱠᱚᱫᱚ ᱟᱢ ᱪᱮᱫ ᱜᱮ ᱛᱟᱲᱟᱛᱟᱹᱲᱤ ᱵᱟᱢ ᱮᱢ ᱫᱟᱲᱮᱭᱟᱭᱟ ᱛᱚ ᱟᱫᱚ ᱚᱱᱟᱛᱮ ᱤᱧ ᱫᱚᱧ ᱢᱮᱱᱫᱟ ᱠᱨᱮᱹᱰᱤᱴ ᱠᱟᱨᱰ ᱟᱨ ᱱᱚᱣᱟ ᱮᱴᱤᱮᱢ ᱠᱟᱨᱰ ᱠᱚ ᱱᱮᱛᱟᱨ ᱠᱚ ᱦᱩᱭ ᱦᱚᱪᱚᱣᱠᱟᱜ ᱛᱟᱵᱚᱱᱟ ᱛᱟᱦᱞᱮ ᱟᱹᱰᱤ ᱜᱮ ᱵᱷᱟᱹᱜᱤ ᱠᱚ ᱥᱩᱵᱤᱫᱷᱟᱣ ᱠᱟᱜ ᱵᱚᱱᱟ